ᱦᱮᱸ ᱟᱵᱚ ᱟᱹᱫᱤᱵᱟᱹᱥᱤ ᱥᱟᱛᱟᱲ ᱥᱚᱢᱟᱡ ᱨᱮ ᱥᱩᱠᱨᱤ ᱫᱚ ᱢᱤᱫᱴᱮᱱ ᱟᱹᱰᱤ ᱜᱩᱨᱩᱛᱛᱚ ᱯᱩᱨᱱᱚ ᱜᱩᱨᱩᱛᱛᱚ ᱯᱩᱨᱱᱚ ᱮᱵᱚᱝ ᱥᱚᱢᱟᱡ ᱨᱮ ᱞᱟᱜᱟᱜ ᱡᱤᱱᱤᱥ ᱡᱚᱱᱛᱩᱨ ᱠᱟᱱ ᱜᱮᱭᱟ ᱛᱳ ᱤᱧᱫᱩᱧ ᱢᱮᱱᱟ ᱡᱟᱦᱟᱸ ᱡᱤᱱᱤᱥ ᱥᱚᱢᱟᱡ ᱨᱮ ᱞᱟᱜᱟᱜᱼᱟ ᱡᱟᱦᱟᱸ ᱡᱤᱱᱤᱥ ᱥᱚᱢᱟᱡ ᱥᱟᱶᱛᱮ ᱟᱢᱟᱜ ᱡᱩᱜᱽ ᱡᱳᱜᱟᱡᱳᱜ ᱢᱮᱱᱟᱜᱼᱟ ᱡᱟᱦᱟᱸᱭ ᱡᱤᱣᱟᱹᱞᱤ ᱡᱟᱦᱟᱸ ᱢᱮᱱ ᱟᱵᱚ ᱢᱤᱫ ᱠᱟᱛᱷᱟ ᱢᱮᱱᱛᱮ ᱥᱩᱠᱨᱤ ᱵᱚ ᱡᱚᱢᱮᱫ ᱠᱚ ᱪᱮᱫᱟᱜ ᱡᱮ ᱥᱩᱠᱨᱤ ᱫᱚ ᱟᱭᱢᱟ ᱥᱮᱫ ᱠᱟᱹᱢᱤ ᱠᱚ ᱞᱟᱜᱟᱜᱼᱟ ᱢᱤᱫ ᱫᱚ ᱦᱩᱭᱩᱜ ᱠᱟᱱᱟ ᱵᱚᱸᱜᱟ ᱵᱩᱨᱩ ᱨᱮᱦᱚᱸ ᱠᱟᱹᱢᱤ ᱨᱮ ᱞᱟᱜᱟᱜᱼᱟ ᱥᱩᱠᱨᱤ ᱵᱷᱟᱸᱰᱟᱱ ᱨᱮᱦᱚᱸ ᱞᱟᱜᱟᱜᱼᱟ ᱥᱩᱠᱨᱤ ᱵᱟᱯᱞᱟ ᱵᱤᱦᱟᱹ ᱨᱮᱦᱚᱸ ᱥᱩᱠᱨᱤ ᱞᱟᱜᱟᱜᱼᱟ ᱥᱮ ᱮᱴᱟᱜ ᱮᱴᱟᱜ ᱠᱟᱹᱢᱤ ᱨᱮᱦᱚᱸ ᱥᱩᱠᱨᱤ ᱠᱚ ᱞᱟᱜᱟᱜ ᱜᱮᱭᱟ ᱟᱨ ᱮᱢᱱᱤ ᱢᱟ ᱡᱚᱢ ᱢᱟ ᱡᱚᱢ ᱱᱟᱹᱢᱟᱹᱭ ᱦᱚᱸ ᱥᱩᱠᱨᱤ ᱜᱮ ᱞᱟᱜᱟᱜᱼᱟ ᱡᱚᱢ ᱥᱟᱱᱟ ᱥᱳᱢᱚᱭ ᱫᱚ ᱢᱮᱱᱠᱷᱟᱱ ᱥᱩᱠᱨᱤ ᱟᱹᱥᱩᱞ ᱫᱚ ᱟᱹᱰᱤ ᱟᱴ ᱜᱩᱨᱩᱛᱛᱚ ᱯᱩᱨᱱᱚ ᱡᱤᱱᱤᱥ ᱠᱟᱱᱟ ᱮᱵᱚᱝ ᱞᱟᱵᱷ ᱫᱟᱭᱚᱠ ᱡᱤᱱᱤᱥ ᱦᱚᱸᱠᱟᱱᱟ ᱟᱫᱚ ᱤᱱᱟᱹ ᱜᱮ ᱜᱟᱞᱢᱟᱨᱟᱣ ᱦᱩᱭᱩᱜᱼᱟ ᱥᱩᱠᱨᱤ ᱟᱹᱥᱩᱞ ᱛᱤᱱᱟᱹᱜ ᱞᱟᱵᱷᱼᱟ ᱮᱵᱚᱝ ᱚᱠᱟ ᱥᱤᱥᱴᱮᱢ ᱛᱮ ᱥᱩᱠᱨᱤ ᱵᱚᱱ ᱟᱹᱥᱩᱞ ᱞᱮᱠᱷᱟᱱ ᱟᱵᱚ ᱞᱟᱵᱷ ᱡᱟᱹᱥᱛᱤ ᱦᱩᱭᱩᱜᱼᱟ ᱚᱱᱟᱜᱮ ᱢᱤᱫ ᱵᱟᱨ ᱠᱟᱛᱷᱟ ᱤᱧᱦᱚᱸᱧ ᱞᱟᱹᱭᱟ ᱧᱮᱞ ᱢᱮ ᱠᱟᱹᱴᱤᱡ ᱠᱷᱚᱱ ᱟᱹᱥᱩᱞ ᱞᱮᱠᱚ ᱠᱷᱟᱱ ᱥᱩᱠᱨᱤ ᱵᱮᱥᱴᱚᱜᱼᱟ ᱢᱟᱱᱞᱤᱭᱟ ᱦᱩᱭᱩᱜ ᱠᱟᱱᱟ ᱥᱩᱠᱨᱤ ᱦᱚᱯᱚᱱ ᱚᱠᱟᱨᱮᱢ ᱧᱟᱢ ᱠᱚᱣᱟ ᱱᱩᱠᱩ ᱫᱚ ᱦᱟᱴ ᱵᱟᱡᱟᱨ ᱨᱮᱫᱚ ᱟᱨ ᱥᱩᱠᱨᱤ ᱫᱚ ᱵᱟᱠᱚ ᱟᱹᱠᱷᱟᱹᱨᱤᱧ ᱠᱚᱣᱟ ᱟᱹᱛᱩ ᱴᱚᱞᱟ ᱨᱮᱜᱮ ᱥᱩᱠᱨᱤ ᱠᱚᱫᱚ ᱧᱟᱢᱚᱜᱼᱟ ᱢᱤᱫᱴᱮᱱ ᱟᱹᱛᱩ ᱨᱮ ᱪᱟᱞᱟᱣ ᱠᱟᱛᱮᱫ ᱢᱤᱫᱴᱮᱱ ᱥᱩᱠᱨᱤ ᱦᱚᱯᱚᱱᱮᱢ ᱠᱤᱨᱤᱧ ᱟᱹᱜᱩ ᱠᱮᱫᱮᱭᱟ ᱡᱟᱦᱟᱸᱭᱴᱟᱜ ᱢᱤᱫᱴᱮᱱ ᱦᱚᱲ ᱴᱷᱮᱱ ᱠᱷᱚᱱ ᱤᱛᱟᱹ ᱢᱮᱱᱛᱮ ᱛᱚ ᱩᱱᱤ ᱥᱩᱠᱨᱤ ᱢᱚᱸᱡᱽ ᱛᱮᱧ ᱦᱟᱨᱟ ᱠᱮᱫᱮᱭᱟ ᱪᱮᱫ ᱨᱮᱢ ᱦᱮᱣᱭᱟ ᱭᱮᱭᱟ ᱩᱱᱤ ᱥᱩᱠᱨᱤ ᱫᱟᱜ ᱢᱟᱹᱰᱤ ᱫᱟᱠᱟᱹᱧ ᱮᱢᱟ ᱫᱮᱭᱟ ᱚᱸᱰᱮ ᱡᱟᱦᱟ ᱴᱷᱮᱱ ᱦᱩᱭᱩᱜ ᱠᱟᱱᱟ ᱠᱟᱹᱡᱤ ᱫᱟᱜ ᱤᱧ ᱮᱢᱟ ᱫᱮᱭᱟ ᱤᱱᱟᱹ ᱥᱟᱶᱛᱮ ᱦᱩᱭᱩᱜ ᱠᱟᱱᱟ ᱵᱟᱥᱚᱫ ᱥᱟᱠᱟᱢ ᱡᱟᱦᱟᱸᱴᱟᱜ ᱥᱟᱠᱟᱢ ᱥᱩᱠᱨᱤ ᱠᱚ ᱡᱚᱢᱟ ᱥᱩᱠᱨᱤ ᱨᱟᱱ ᱢᱮᱱᱛᱮ ᱠᱟᱱᱟ ᱚᱱᱟ ᱫᱟᱜ ᱢᱟᱹᱰᱤ ᱫᱟᱜ ᱨᱮ ᱛᱩᱯᱩ ᱠᱟᱛᱮᱫ ᱮᱢ ᱜᱟᱱᱚᱜᱼᱟ ᱚᱱᱟᱠᱚ ᱥᱟᱶ ᱡᱚᱢ ᱦᱚᱪ ᱞᱮᱠᱚ ᱠᱷᱟᱱ ᱫᱚ ᱵᱚᱞᱮ ᱨᱩᱭᱟᱹ ᱦᱟᱥᱩ ᱠᱷᱚᱱ ᱫᱚᱠᱚ ᱥᱟᱦᱟ ᱫᱟᱲᱮᱭᱟᱜᱼᱟ ᱟᱨ ᱡᱩᱫᱤ ᱯᱟᱨᱮᱭᱟᱜ ᱠᱷᱟᱡ ᱵᱩ ᱟᱵᱚ ᱫᱚ ᱪᱟᱹᱥᱤ ᱵᱟᱹᱥᱤ ᱦᱚᱲ ᱯᱟᱨᱮᱭᱟᱜ ᱠᱷᱟᱱ ᱵᱚ ᱦᱩᱭᱩᱜ ᱠᱟᱱᱟ ᱡᱮᱢᱚᱱ ᱦᱩᱭᱩᱜ ᱠᱟᱱᱟ ᱠᱚᱱᱰᱷᱟ ᱵᱚ ᱥᱮ ᱦᱚᱛᱚᱫ ᱥᱮ ᱮᱴᱟᱜᱼᱟ ᱚᱱᱟ ᱠᱚ ᱢᱮᱥ ᱠᱟᱛᱮᱫ ᱵᱚ ᱮᱢ ᱫᱟᱲᱮᱭᱟᱠᱚᱣᱟ ᱥᱮ ᱥᱟᱹᱨᱩ ᱥᱟᱹᱨᱩ ᱦᱚᱸᱵᱚ ᱮᱢ ᱫᱟᱲᱮ ᱭᱟᱠᱚᱭᱟ

ᱱᱚᱝᱠᱟ ᱠᱟᱛᱮᱫ ᱡᱩᱫᱤ ᱵᱚ ᱟᱹᱥᱩᱞ ᱠᱚᱜᱼᱟ ᱦᱩᱸ ᱛᱟᱦᱚᱞᱮ ᱥᱩᱠᱨᱤ ᱟᱨ ᱦᱚᱲᱟᱜ ᱢᱤᱫᱴᱮᱱ ᱥᱚᱢᱯᱚᱨᱠᱚ ᱛᱮᱭᱟᱨᱚᱜᱼᱟ ᱢᱟᱱᱮ ᱡᱟᱦᱟᱸᱭ ᱥᱩᱠᱨᱤ ᱡᱩᱫᱤ ᱯᱩᱥᱩᱢ ᱯᱟᱞᱚᱱᱮᱭᱟ ᱱᱚᱝᱠᱟ ᱡᱚᱢ ᱠᱚ ᱧᱩᱠᱚᱢ ᱵᱮᱵᱚᱥᱛᱟ ᱟᱭᱟ ᱛᱟᱦᱚᱞᱮ ᱩᱱᱤ ᱫᱚ ᱟᱢ ᱪᱷᱟᱰᱟ ᱵᱟᱭ ᱪᱟᱞᱟᱜᱼᱟᱮᱴᱟᱜ ᱛᱮ ᱮᱠᱫᱚᱢ ᱛᱟᱦᱚᱞᱮ ᱜᱩᱯᱤ ᱨᱮᱭᱟᱜ ᱠᱷᱚᱱ ᱥᱟᱦᱟ ᱭᱮᱱᱟ

ᱛᱳ ᱛᱳ ᱱᱩᱠᱩ ᱥᱩᱠᱨᱤ ᱟᱹᱥᱩᱞ ᱞᱮᱠᱚ ᱠᱷᱟᱱ ᱫᱚ ᱟᱢ ᱡᱩᱫᱤ ᱥᱩᱠᱨᱤ ᱪᱷᱚ ᱢᱟᱥᱮᱢ ᱟᱹᱥᱩᱞᱮᱭᱟ ᱟᱢ ᱩᱱᱤ ᱪᱷᱚ ᱢᱟᱥ ᱟᱹᱥᱩᱞ ᱵᱟᱠᱷᱟᱨᱟ ᱛᱮ ᱟᱢ ᱪᱷᱚᱴᱤ ᱥᱩᱠᱨᱤ ᱟᱨᱦᱚᱸ ᱠᱚ ᱦᱤᱡᱩᱜ ᱠᱟᱱ ᱛᱟᱢᱟ ᱢᱟᱱᱮ ᱢᱤᱫᱴᱮᱱ ᱠᱷᱚᱱ ᱪᱷᱚᱴᱤ ᱠᱚ ᱛᱮᱭᱟᱨᱚᱜᱼᱟ ᱥᱩᱠᱨᱤ ᱫᱚ ᱢᱤ ᱢᱤᱫ ᱴᱮᱱ ᱠᱟᱛᱮ ᱫᱚ ᱟᱨ ᱵᱟᱠᱚ ᱡᱟᱱᱟᱢ ᱠᱚᱣᱟ ᱠᱚᱢ ᱠᱚᱨᱮ ᱦᱩᱭᱩᱜ ᱠᱟᱱᱟ ᱪᱟᱨ ᱯᱟᱸᱪᱴᱤ ᱫᱚᱠᱚ ᱡᱟᱱᱟᱢᱚᱜᱼᱟ ᱛᱟᱦᱚᱞᱮ ᱩᱱᱤ ᱥᱩᱠᱨᱤ ᱟᱹᱥᱩᱞ ᱵᱟᱠᱷᱟᱨᱟ ᱛᱮ ᱡᱩᱫᱤ ᱟᱢ ᱪᱷᱚ ᱢᱟᱥᱮᱢ ᱯᱟᱞᱟᱣ ᱮᱭᱟ ᱦᱮᱸ ᱩᱱᱠᱩ ᱜᱮ ᱟᱨᱦᱚᱸ ᱪᱷᱚ ᱢᱟᱥ ᱯᱚᱨ ᱦᱩᱭᱩᱜ ᱠᱟᱱᱟ ᱟᱨᱦᱚᱸ ᱤᱱᱟᱹ ᱜᱮᱠᱚ ᱧᱟᱢᱚᱼᱟ ᱛᱟᱨᱢᱟᱱᱮ ᱦᱩᱭᱩᱜ ᱠᱟᱱᱟ ᱯᱨᱟᱭ ᱦᱩᱭᱩᱜ ᱠᱟᱱᱟ ᱡᱮ ᱢᱤᱫ ᱵᱚᱪᱷᱚᱨ ᱨᱮ ᱥᱟᱵᱢᱮ ᱦᱩᱭᱩᱜ ᱠᱟᱱᱟ ᱯᱨᱮᱭᱟᱭ ᱛᱤᱨᱤᱥᱴᱤ ᱠᱚ ᱦᱩᱭᱩᱜ ᱛᱟᱢᱟ ᱵᱟᱹᱰᱟᱹ ᱛᱟᱢᱟ ᱠᱚ ᱟᱨᱠᱤ ᱦᱩᱸ ᱟᱨ ᱱᱚᱜᱱᱟ ᱡᱮ ᱡᱟᱧ ᱢᱮᱱ ᱠᱮᱫ ᱡᱮᱢᱚᱱ ᱦᱩᱭᱩᱜ ᱠᱟᱱᱟ ᱵᱟᱥᱚᱛᱚᱫ ᱥᱟᱵᱟᱱ ᱵᱟᱥᱚᱫ ᱥᱟᱠᱟᱢ ᱥᱮ ᱱᱤᱢ ᱥᱟᱠᱟᱢ ᱥᱮ ᱱᱚᱜᱱᱟ ᱠᱚ ᱫᱟᱠᱟ ᱤᱭᱟᱹ ᱢᱮᱥᱟᱞ ᱠᱟᱛᱮᱫ ᱢᱮᱨᱟ ᱴᱮᱨᱟ ᱦᱩᱭᱩᱜ ᱠᱟᱱᱟ ᱫᱟᱠᱟ ᱫᱟ ᱨᱮᱢ ᱛᱚᱵᱚᱝ ᱟᱭ ᱠᱷᱟᱱ ᱩᱱᱤ ᱟᱡ ᱛᱮᱜᱮ ᱥᱮ ᱱᱚᱭᱟᱭ ᱨᱟᱦᱮᱲ ᱨᱮᱭᱟᱜ ᱦᱩᱭᱩᱜ ᱠᱟᱱᱟ ᱚᱱᱟ ᱪᱷᱚᱞᱟ ᱨᱮᱱᱟᱜ ᱚᱱᱟ ᱤᱭᱟᱹ ᱨᱟᱦᱮᱲ ᱨᱮᱭᱟᱜ ᱢᱟᱹᱭᱞᱟᱹᱛᱮᱫ ᱟᱨᱠᱤ ᱚᱱᱟ ᱪᱮᱫ ᱠᱚ ᱢᱮᱛᱟᱜᱼᱟ ᱵᱚᱞᱮ ᱛᱩᱥ ᱥᱮ ᱦᱩᱲᱩ ᱨᱮᱭᱟᱜ ᱛᱩᱥ ᱠᱚ ᱦᱮᱸ ᱱᱚᱶᱟ ᱢᱮᱥᱟᱞ ᱠᱟᱛᱮᱫ ᱡᱩᱫᱤ ᱟᱢ ᱡᱟᱦᱟᱸ ᱠᱟᱛᱮᱫ ᱮᱢ ᱮᱢᱟᱭ ᱠᱷᱟᱱ ᱫᱟᱠᱟ ᱫᱟᱜ ᱨᱮᱢ ᱫᱚᱦᱚ ᱠᱟᱜ ᱠᱷᱟᱱ ᱟᱡ ᱛᱮᱜᱮ ᱩᱱᱤᱭ ᱡᱚᱢᱟ ᱟᱨ ᱡᱚᱢ ᱞᱮᱠᱟᱛᱮ ᱦᱩᱭᱩᱜ ᱠᱟᱱᱟ ᱥᱟᱥᱛᱚ ᱮᱠᱫᱚᱢ ᱢᱚᱴᱟ ᱠᱟᱛᱮᱭ ᱦᱩᱭᱩᱜᱼᱟ ᱵᱚᱞᱮ ᱩᱱᱠᱩ ᱥᱩᱠᱨᱤ ᱟᱹᱰᱤ ᱢᱚᱸᱡ ᱠᱚ ᱯᱩᱰ ᱜᱩᱰᱳ ᱞᱮᱠᱟ ᱮᱠᱫᱚ ᱥᱩᱠᱨᱤ ᱠᱚ ᱦᱚᱯᱚᱱ ᱠᱟᱛᱮ ᱦᱚᱠᱚ ᱧᱮᱞᱚᱜᱚᱜᱼᱟ ᱦᱮᱸ ᱞᱮᱡᱮᱨ ᱜᱮ ᱥᱮ ᱱᱚᱝᱠᱟ ᱱᱚᱝᱠᱟᱛᱮ ᱥᱩᱠᱨᱤ ᱠᱚ ᱵᱟᱹᱲ ᱞᱮᱱ ᱠᱷᱟᱱ ᱟᱯᱱᱟᱨᱟᱜ ᱥᱚᱝᱥᱟᱨ ᱨᱮᱭᱟᱜ ᱦᱚᱸ ᱠᱟᱹᱢᱤ ᱞᱟᱜᱟᱜᱼᱟ ᱥᱚᱢᱚᱭ ᱨᱮᱭᱟᱜ ᱦᱚᱸ ᱠᱟᱹᱢᱤ ᱞᱟᱜᱟᱜᱼᱟ ᱥᱚᱝᱥᱟᱨ ᱨᱮᱭᱟᱜ ᱦᱚᱸ ᱯᱚᱭᱥᱟ ᱦᱩᱭᱩᱜᱼᱟ ᱦᱩᱸ ᱛᱳ ᱱᱩᱠᱩ ᱟᱹᱥᱩᱞ ᱫᱚ ᱟᱹᱰᱤ ᱞᱟᱵᱷ ᱡᱚᱱᱚᱠ ᱜᱮᱭᱟ ᱥᱮ ᱤᱱᱟᱹ ᱥᱟᱶ ᱥᱟᱶᱛᱮ ᱢᱮᱨᱚᱢ ᱦᱚᱸ ᱚᱱᱠᱟᱜᱮᱢ ᱟᱹᱥᱩᱞ ᱫᱟᱲᱮ ᱟᱭᱟ ᱢᱮᱨᱚᱢ ᱢᱟ ᱦᱩᱩᱜ ᱠᱟᱱᱟ ᱜᱩᱯᱤ ᱨᱮᱦᱚᱸᱢ ᱜᱟᱱᱚᱜᱼᱟ ᱜᱷᱟᱸᱥ ᱠᱚ ᱡᱚᱢ ᱫᱟᱲᱮᱭᱟᱜᱼᱟ ᱮᱵᱚᱝ ᱦᱩᱭᱩᱜ ᱠᱟᱱᱟ ᱡᱮ ᱚᱱᱮ ᱥᱩᱵᱩᱡ ᱥᱟᱠᱟᱢ ᱵᱚᱞᱮ ᱧᱟᱢ ᱠᱟᱛᱮᱢ ᱮᱢ ᱫᱟᱲᱮ ᱟᱠᱚᱭᱟ ᱴᱷᱤᱠ ᱩᱱᱠᱩ ᱦᱚᱸ ᱚᱱᱠᱟ ᱜᱮ ᱟᱹᱰᱤ ᱢᱚᱸᱡᱽ ᱢᱟᱱᱮ ᱟᱢᱟᱜ ᱥᱤᱥᱴᱮᱢ ᱞᱮᱠᱟᱛᱮ ᱛᱮᱭᱟᱨ ᱠᱟᱛᱮᱢ ᱟᱹᱥᱩᱞ ᱫᱟᱲᱮ ᱟᱠᱚᱭᱟ ᱮᱵᱚᱝ ᱩᱱᱠᱩ ᱟᱹᱥᱩᱞ ᱦᱚᱸ ᱟᱹᱰᱤ ᱞᱟᱵᱷ ᱡᱚᱱᱚᱠ ᱠᱟᱱᱟ ᱛᱳ ᱯᱨᱚᱛᱮᱠ ᱴᱤ ᱡᱤᱭᱟᱹᱞᱤ ᱟᱹᱥᱩᱞ ᱵᱟᱠᱷᱟᱨᱟ ᱛᱮ ᱡᱩᱫᱤ ᱟᱢ ᱡᱩᱫᱤ ᱴᱷᱤᱠᱮᱢ ᱢᱮᱱᱮᱡ ᱢᱮᱱᱴ ᱠᱚᱣᱟ ᱛᱟᱦᱚᱞᱮ ᱟᱫᱚ ᱱᱤᱥᱪᱤᱛ ᱜᱮ ᱟᱢ ᱫᱚ ᱞᱟᱵᱷ ᱞᱟᱵᱷ ᱫᱚᱢ ᱧᱟᱢ ᱜᱮᱭᱟ ᱟᱨ ᱟᱥᱚᱜ ᱟᱹᱧ ᱤᱧ ᱦᱚᱸ ᱢᱤᱫ ᱵᱟᱨᱭᱟᱹᱧ ᱟᱥᱩᱞ ᱟᱠᱟᱫ ᱠᱚᱜᱮᱭᱟ ᱦᱩᱸ ᱛᱳ ᱯᱚᱨᱤ ᱪᱚᱨᱪᱟᱠᱚ ᱦᱩᱭᱩᱜᱼᱟ ᱢᱟᱡᱷᱮ ᱢᱟᱡᱷᱮ ᱦᱩᱭᱩᱜ ᱠᱟᱱᱟ ᱵᱷᱤᱴᱟ ᱢᱤᱱ ᱡᱚᱢ ᱚᱪᱚᱠᱚ ᱦᱩᱭᱩᱜᱼᱟ ᱵᱚᱞᱮ ᱢᱮᱰᱤᱥᱤᱱ ᱦᱚᱸ ᱟᱯᱱᱟᱨ ᱛᱮ ᱛᱤᱱᱟᱹ ᱮᱢ ᱵᱟᱲᱟᱭᱟ ᱤᱱᱟᱹ ᱦᱚᱸ ᱡᱚᱢ ᱚᱪᱚᱠᱚ ᱦᱩᱭᱩᱜᱼᱟ ᱮᱵᱚᱝ ᱵᱟᱢ ᱵᱟᱲᱟᱭ ᱨᱮᱦᱚᱸ ᱟᱨᱦᱚᱸ ᱵᱟᱡᱟᱨ ᱢᱟᱨᱠᱮᱴ ᱥᱮᱫ ᱠᱷᱚᱱ ᱠᱤᱨᱤᱧ ᱰᱟᱠᱛᱟᱨ ᱴᱷᱮᱱ ᱠᱷᱚᱱ ᱯᱚᱨᱟᱢᱚᱨᱥᱚ ᱦᱟᱛᱟᱣ ᱠᱟᱛᱮᱫ ᱜᱮ ᱡᱚᱢ ᱚᱪᱚ ᱫᱟᱲᱮ ᱭᱟᱠᱚᱣᱟ ᱛᱚᱵᱮ ᱱᱤᱥᱪᱤᱛ ᱟᱹᱰᱤ ᱟᱸᱴ ᱞᱟᱵᱷ ᱜᱮᱭᱟ ᱦᱮᱸ ᱟᱥᱚᱜ ᱟᱹᱧ ᱱᱚᱶᱟ ᱠᱚ ᱜᱟᱞᱢᱟᱨᱟᱣ ᱠᱟᱛᱮᱫ ᱡᱚᱛᱚ ᱦᱚᱲ ᱵᱚ ᱟᱹᱥᱩᱞ ᱠᱚ ᱡᱮᱱᱚ ᱤᱱᱟᱹ ᱜᱮ ᱤᱧᱟᱹᱜ ᱢᱮᱱᱟᱜᱼᱟ ᱠᱟᱛᱷᱟ ᱫᱚ